ᱤᱧ ᱫᱚ ᱫᱟᱹᱲ ᱚᱠᱛᱚ ᱫᱚ ᱥᱮᱨᱮᱧ ᱫᱚ ᱵᱟᱹᱧ ᱠᱩᱥᱤᱭᱟᱜᱼᱟ ᱫᱟᱹᱲ ᱚᱠᱛᱚ ᱜᱮ ᱢᱤᱫ ᱤᱧᱟᱹᱜ ᱤᱠᱪᱪᱷᱟᱹ ᱦᱩᱭᱩᱜ ᱛᱤᱧᱟᱹ ᱡᱮ ᱤᱧ ᱡᱟᱦᱟᱸ ᱤᱥᱯᱳᱨᱴ ᱨᱮᱧ ᱥᱮᱞᱮᱠᱫᱚᱜᱼᱟ ᱡᱟᱛᱮᱜ ᱤᱧ ᱫᱟᱲᱮ ᱫᱟᱲᱮᱭᱟᱜ ᱢᱟ ᱚᱱᱟ ᱜᱮ ᱯᱷᱚᱠᱟᱥ ᱠᱟᱛᱮ ᱢᱚᱱᱮ ᱫᱚ ᱟᱹᱰᱤ ᱠᱮᱴᱮᱡ ᱠᱟᱛᱮ ᱤᱧ ᱫᱟᱹᱲᱟ